ᱵᱷᱟᱨᱚᱛ ᱨᱮᱭᱟᱜ ᱥᱟᱶᱟᱨ ᱵᱮᱵᱚᱥᱛᱷᱟ ᱱᱤᱛ ᱫᱚ ᱱᱟᱯᱟᱭ ᱜᱮ ᱢᱮᱱᱟᱜᱼᱟ ᱡᱮᱞᱮᱠᱟ ᱡᱚᱠᱠᱷᱟ ᱨᱳᱜᱨᱮᱱ ᱨᱩᱜᱤ ᱞᱟᱦᱟ ᱛᱮᱫᱚ ᱢᱤᱫᱽᱥᱟᱶᱛᱮ ᱵᱟᱝᱠᱚ ᱛᱟᱦᱮᱸ ᱦᱚᱪᱚᱣᱟᱭ ᱠᱟᱱᱛᱟᱦᱮᱸᱫ ᱟ ᱱᱤᱛ ᱫᱚ ᱥᱚᱨᱠᱟᱨᱟᱜ ᱢᱚᱸᱡᱽ ᱵᱮᱵᱚᱥᱛᱷᱟ ᱠᱷᱟᱹᱛᱤᱨ ᱡᱚᱠᱠᱷᱟ ᱨᱳᱜ ᱨᱮᱱ ᱨᱩᱜᱤ ᱦᱟᱥᱯᱟᱛᱟᱞ ᱨᱮᱭ ᱡᱚᱜᱟᱡᱚᱜ ᱞᱮᱠᱷᱟᱱ ᱟᱨ ᱪᱷᱚᱢᱟᱥ ᱨᱟᱱᱮ ᱡᱚᱢ ᱞᱮᱠᱷᱟᱱ ᱜᱮ ᱢᱚᱸᱡᱚᱜᱼᱟᱭ ᱟᱨ ᱱᱤᱛ ᱫᱚ ᱱᱤᱭᱟᱹ ᱨᱳᱜᱽ ᱨᱮᱭᱟᱜ ᱫᱚ ᱠᱚᱱᱚ ᱵᱚᱛᱚᱨ ᱫᱚ ᱵᱟᱹᱱᱩᱜᱼᱟ ᱱᱤᱭᱟᱹ ᱨᱳᱜᱽ ᱨᱮᱭᱟᱜ ᱢᱩᱲᱩᱫ ᱪᱮᱞᱮᱧᱡᱽ ᱫᱚ ᱮᱠᱷᱚᱱ ᱟᱥᱟ ᱠᱚᱨᱢᱤ ᱠᱚ ᱚᱲᱟᱜ ᱚᱲᱟᱜ ᱥᱮᱱ ᱠᱟᱛᱮᱫ ᱠᱷᱚᱡ ᱠᱷᱚᱵᱚᱨ ᱠᱚ ᱦᱟᱛᱟᱣᱟ